ᱦᱮᱸ ᱟᱢᱟᱜ ᱠᱮᱵ ᱡᱟᱦᱟᱧ ᱵᱩᱠᱤᱝ ᱟᱠᱟᱫᱟ

ᱟᱢ ᱵᱟᱢ ᱦᱮᱡ ᱫᱟᱲᱮᱭᱟᱜ ᱠᱟᱱ ᱛᱮ ᱤᱧ ᱵᱟᱹᱧ ᱥᱮᱱ ᱫᱟᱲᱮᱭᱟᱜ ᱠᱟᱱᱟ ᱱᱚᱝᱠᱟ ᱫᱚ ᱩᱱᱟᱹᱜ ᱫᱚ ᱟᱞᱚᱢ ᱵᱤᱞᱚᱢᱟ ᱟᱢ ᱞᱚᱜᱚᱱ ᱢᱟᱪᱷᱟ ᱠᱮᱵ ᱟᱛᱮ ᱥᱮᱴᱮᱨᱚᱜ ᱢᱮ ᱟᱨ ᱤᱧ ᱞᱚᱜᱚᱱ ᱢᱟᱪᱷᱟ ᱤᱧᱟᱹᱜ ᱴᱷᱤᱠᱱᱟ ᱛᱮ ᱤᱫᱤ ᱥᱮᱴᱮᱨᱤᱧ ᱢᱮ ᱢᱟ ᱮᱱᱠᱷᱟᱱ ᱞᱚᱜᱚᱱ ᱢᱟᱪᱷᱟ ᱥᱮᱴᱮᱨ ᱜᱚᱫᱚᱜ ᱢᱮ